ᱟᱵᱚ ᱦᱚᱲ ᱦᱚᱯᱚᱱ ᱫᱚ ᱵᱮᱥᱤᱨ ᱵᱷᱟᱜ ᱦᱚᱲ ᱜᱮ ᱪᱟᱥ ᱟᱵᱟᱫ ᱟᱨ ᱡᱟᱱᱣᱟᱨ ᱠᱚ ᱟᱹᱥᱩᱞ ᱠᱟᱛᱮ ᱫᱤᱱ ᱵᱚᱱ ᱠᱷᱟᱰᱟᱣᱟ ᱛᱚ ᱱᱩᱝᱠᱩ ᱡᱟᱱᱣᱟᱨ ᱟᱹᱠᱷᱟᱨᱤᱧ ᱠᱟᱛᱮ ᱟᱵᱚᱣᱟᱜ ᱠᱤᱪᱷᱩ ᱴᱟᱠᱟ ᱟᱭ ᱦᱩᱭᱩᱜ ᱠᱟᱱᱟ ᱱᱩᱠᱩ ᱡᱟᱱᱣᱟᱨ ᱪᱮᱠᱟ ᱛᱮ ᱵᱮᱥ ᱠᱚ ᱛᱟᱦᱮᱱᱟ ᱚᱱᱟ ᱥᱮᱡ ᱟᱵᱚᱣᱟ ᱠᱟᱹᱴᱤᱡ ᱱᱚᱡᱚᱨ ᱫᱚᱦᱚᱭᱵ ᱦᱩᱭᱩᱜᱼᱟ ᱡᱮ ᱨᱚᱠᱚᱢ ᱥᱤᱢ ᱞᱟᱹᱜᱤᱫ ᱥᱤᱢ ᱜᱩᱫᱽᱲᱤ ᱢᱮᱨᱚᱢ ᱞᱟᱹᱜᱤᱫ ᱢᱮᱨᱚᱢ ᱜᱚᱲᱟ ᱰᱟᱝᱨᱟ ᱞᱟᱹᱜᱤᱫ ᱠᱟᱰᱟ ᱞᱟᱹᱜᱤᱫ ᱟᱞᱟᱫᱟ ᱠᱟᱰᱟ ᱜᱚᱲᱟ ᱟᱨ ᱱᱤᱭᱟᱹ ᱠᱚᱫᱚ ᱫᱤᱱ ᱦᱤᱞᱳᱜ ᱯᱚᱨᱤᱥᱠᱟᱨ ᱯᱚᱨᱤᱪᱷᱚᱱᱱᱚ ᱫᱚᱦᱚᱭ ᱦᱩᱭᱩᱜᱼᱟ ᱡᱚᱜ ᱩᱰᱩᱝ ᱦᱩᱭᱩᱜᱼᱟ ᱟᱨ ᱱᱩᱝᱠᱩ ᱥᱤᱢ ᱥᱩᱠᱨᱤ ᱦᱚᱸ ᱢᱟᱡᱷᱮ ᱢᱟᱡᱷᱮ ᱨᱩᱣᱟᱹ ᱦᱟᱹᱥᱩ ᱧᱟᱢ ᱠᱚᱣᱟ ᱡᱮ ᱨᱚᱠᱚᱢ ᱥᱤᱢ ᱫᱚ ᱡᱚᱠᱷᱚᱱ ᱮᱫᱮᱞ ᱵᱟᱦᱟᱜᱼᱟ ᱛᱚᱠᱷᱚᱱ ᱢᱤᱫᱴᱮᱡ ᱨᱩᱣᱟᱹ ᱦᱤᱡᱩᱜ ᱛᱟᱠᱚᱣᱟ ᱚᱱᱮ ᱡᱷᱤᱢᱟᱱᱤ ᱯᱚᱨᱛᱷᱚᱢ ᱫᱚ ᱥᱩᱨᱩ ᱟᱠᱚᱣᱟ ᱛᱚ ᱱᱚᱝᱠᱟ ᱞᱮᱠᱟᱛᱮ ᱡᱚᱠᱷᱚᱱ ᱜᱮᱢ ᱵᱩᱡᱷᱟᱹᱣ ᱮᱫᱟ ᱡᱮ ᱥᱤᱢ ᱨᱩᱣᱟᱹ ᱦᱟᱡᱩᱜ ᱠᱟᱱᱟ ᱛᱚᱠᱷᱚᱱ ᱜᱤ ᱟᱵᱚᱫᱚ ᱨᱟᱱ ᱠᱤᱨᱤᱧ ᱟᱹᱜᱩ ᱠᱟᱛᱮ ᱵᱚᱱ ᱡᱚᱢ ᱚᱪᱚᱠᱚᱣᱟ ᱟᱨ ᱢᱮᱨᱚᱢ ᱠᱚᱦᱚᱸ ᱡᱚᱠᱷᱚᱱ ᱨᱮᱭᱟᱲ ᱫᱤᱱ ᱦᱟᱹᱡᱩᱜᱼᱟ ᱛᱚᱠᱷᱚᱱ ᱫᱚ ᱩᱱᱠᱩ ᱢᱟᱫᱟ ᱧᱟᱢ ᱠᱚᱣᱟ ᱥᱮ ᱯᱟᱛᱞᱟ ᱯᱟᱭᱠᱷᱟᱱᱟ ᱧᱟᱢ ᱠᱚᱣᱟ ᱟᱨᱚ ᱡᱚᱠᱷᱚᱱ ᱵᱟᱞᱮ ᱜᱷᱟᱥ ᱠᱚ ᱡᱚᱢᱟ ᱛᱚᱠᱷᱚᱱ ᱦᱚᱸ ᱯᱟᱛᱞᱟ ᱯᱟᱭᱠᱷᱟᱱᱟ ᱧᱟᱢ ᱠᱚᱣᱟ ᱛᱚ ᱤᱱ ᱥᱚᱢᱳᱭ ᱩᱱᱠᱩ ᱫᱚ ᱟᱵᱚ ᱪᱤᱠᱤᱥᱟ ᱞᱟᱹᱜᱤᱫ ᱛᱮ ᱚᱵᱚᱥᱳ ᱰᱟᱠᱴᱟᱨ ᱴᱷᱮᱡ ᱵᱚᱱ ᱤᱫᱤ ᱠᱚᱣᱟ ᱟᱨ ᱩᱱᱠᱩᱣᱟᱜ ᱯᱚᱨᱟᱢᱚᱨᱥᱚ ᱢᱚᱛᱚ ᱨᱟᱱ ᱵᱚᱱ ᱡᱚᱢ ᱚᱪᱚ ᱠᱚᱣᱟ ᱟᱨ ᱰᱟᱝᱨᱟ ᱠᱚᱦᱚᱸ ᱚᱱᱠᱟ ᱜᱮᱠᱚ ᱨᱩᱣᱟᱹ ᱞᱮᱱᱠᱷᱟᱡ ᱚᱵᱚᱥᱳᱭ ᱰᱟᱠᱴᱟᱨ ᱴᱷᱮᱡ ᱠᱷᱚᱡ ᱨᱟᱱ ᱵᱚᱱ ᱟᱹᱜᱩᱣᱟᱠᱚᱣᱟ ᱵᱟᱝ ᱠᱷᱟᱱ ᱠᱤᱨᱥᱤ ᱯᱷᱟᱨᱟᱢ ᱥᱮ ᱵᱞᱚᱠ ᱠᱚᱨᱮ ᱚᱸᱰᱮ ᱡᱩᱫᱤ ᱨᱟᱱ ᱧᱟᱢᱚᱜ ᱠᱷᱟᱡ ᱚᱸᱰᱮ ᱠᱷᱚᱡ ᱵᱚᱱ ᱟᱹᱜᱩᱭᱟ ᱟᱨ ᱱᱩᱠᱩ ᱡᱩᱫᱤ ᱠᱚ ᱨᱩᱣᱟᱹ ᱛᱮᱠᱚ ᱜᱚᱡ ᱞᱮᱱ ᱠᱷᱟᱡ ᱛᱚᱠᱷᱚᱱ ᱢᱟ ᱟᱵᱚᱣᱟᱜ ᱠᱷᱩᱛᱩ ᱦᱩᱭᱩᱜ ᱠᱟᱱᱟ ᱡᱮ ᱨᱚᱠᱚᱢ ᱤᱱᱟᱹᱜ ᱠᱚᱥᱴᱚ ᱠᱟᱛᱮ ᱮᱢ ᱟᱹᱥᱩᱞᱮᱭᱟ ᱢᱤᱫᱴᱮᱱ ᱠᱟᱹᱴᱤᱡ ᱠᱷᱚᱱᱮᱢ ᱦᱟᱨᱟᱭᱮᱭᱟ ᱠᱤᱪᱷᱩ ᱫᱚ ᱴᱟᱠᱟ ᱟᱭ ᱞᱟᱹᱜᱤᱫ ᱛᱮᱜᱮ ᱵᱚᱱ ᱠᱚᱨᱟᱣᱟ ᱟᱨ ᱱᱩᱜ ᱩᱭ ᱡᱩᱫᱤ ᱜᱚᱡ ᱞᱮᱱᱠᱷᱟᱡ ᱛᱚᱠᱷᱚᱱ ᱟᱵᱚ ᱠᱷᱩᱛᱤ ᱦᱩᱭᱩᱜ ᱠᱟᱱᱟ ᱛᱚ ᱟᱨ ᱡᱩᱫᱤ ᱵᱮᱥ ᱛᱮᱵᱚᱱ ᱡᱚᱛᱚᱱᱚ ᱞᱮᱠᱚᱠᱷᱟᱡ ᱡᱚᱢ ᱧᱩ ᱡᱮ ᱨᱚᱠᱚᱢ ᱴᱟᱭᱤᱢ ᱴᱟᱭᱤᱢ ᱫᱟᱜ ᱢᱟᱹᱰᱤ ᱧᱩᱣᱟᱭ ᱥᱮ ᱢᱮᱨᱚᱢ ᱦᱚᱸ ᱜᱷᱟᱥ ᱡᱚᱢ ᱤᱫᱤ ᱟᱹᱛᱤᱧ ᱟᱨ ᱰᱟᱝᱨᱟ ᱠᱚᱦᱚᱸ